ᱦᱮᱸ ᱞᱟᱹᱭ ᱢᱮ ᱚᱠᱚᱭᱮᱢ ᱞᱟᱹᱭ ᱫᱟ ᱦᱮᱸ ᱦᱮᱸ ᱪᱮᱫ ᱞᱮᱠᱟᱱᱟᱜ ᱚᱻ ᱦᱮᱸ ᱢᱮᱱᱟᱜ ᱟᱠᱟᱜ ᱜᱮᱭᱟ ᱚᱱᱟ ᱫᱚ ᱢᱤᱫ ᱥᱚ ᱴᱟᱠᱟ ᱦᱮᱸ ᱦᱮᱸ ᱡᱷᱚᱛᱚ ᱫᱤᱱ ᱜᱮ ᱡᱷᱤᱡ ᱛᱟᱦᱮᱱᱟ ᱢᱤᱫ ᱫᱤᱱ ᱵᱚᱱᱫᱚ ᱛᱟᱦᱮᱱᱟ ᱨᱚᱵᱤᱵᱟᱨ ᱦᱤᱞᱳᱜ ᱦᱮᱸ ᱦᱤᱡᱩᱜ ᱢᱮ ᱦᱟᱸᱜ ᱵᱳᱞᱯᱩᱨ ᱨᱮ ᱦᱮᱸ ᱢᱮᱱᱟᱜ ᱟᱠᱟᱫᱟ ᱦᱮᱸ ᱞᱚᱠᱠᱷᱤ ᱵᱳᱭ ᱫᱚᱠᱟᱱ ᱦᱮᱸ ᱦᱮᱸ ᱡᱚᱛᱚ ᱨᱚᱠᱚᱢᱟᱜ ᱵᱳᱭᱜᱮ ᱧᱟᱢᱚᱜᱼᱟ ᱦᱮᱸ ᱡᱚᱛᱚ ᱨᱚᱠᱚᱢᱟᱜ ᱠᱟᱹᱴᱤᱡ ᱜᱤᱫᱽᱨᱟᱹ ᱠᱷᱚᱱᱟᱜ ᱞᱟᱹᱴᱩ ᱦᱚᱲᱟᱜ ᱦᱚᱸ ᱢᱮᱱᱟᱜᱼᱟ ᱟᱯᱮ ᱫᱚ ᱦᱤᱡᱩᱜ ᱯᱮ ᱛᱤᱥ ᱯᱮ ᱦᱤᱡᱩᱜᱼᱟ ᱦᱮᱸ ᱦᱮᱸᱻ ᱦᱮᱸ ᱦᱮᱸ ᱦᱮᱸ ᱦᱮᱸ ᱦᱮᱸ ᱦᱮᱸ ᱴᱷᱤᱠ ᱜᱮᱭᱟ ᱦᱤᱡᱩᱜ ᱯᱮ